ᱤᱧ ᱛᱷᱚᱲᱟ ᱯᱚᱫᱚᱠ ᱴᱨᱚᱯᱷᱤ ᱱᱤᱭᱟᱹ ᱛᱷᱚᱲᱟᱧ ᱵᱟᱰᱟᱭᱟ ᱡᱟᱦᱟᱸ ᱫᱩ ᱦᱟᱡᱟᱨ ᱥᱟᱛ ᱨᱮ ᱤᱱᱰᱤᱭᱟ ᱪᱟᱢᱯᱤᱭᱟᱱ ᱥᱤᱯ ᱠᱨᱤᱠᱮᱴ ᱪᱟᱢᱯᱤᱭᱟᱱ ᱴᱨᱚᱯᱷᱤᱠᱚ ᱡᱤᱛᱟᱹᱣ ᱞᱮᱱᱟ ᱟᱨ ᱫᱩ ᱦᱟᱡᱟᱨ ᱮᱜᱟᱨᱳ ᱨᱮ ᱣᱟᱨᱞᱚᱰ ᱠᱟᱯ ᱠᱨᱤᱠᱮᱴ ᱠᱚ ᱡᱤᱛᱟᱹᱣ ᱞᱮᱱᱟ ᱚᱱᱟ ᱥᱟᱶᱛᱮ ᱫᱩ ᱦᱟᱡᱟᱨ ᱛᱮᱭᱤᱥ ᱨᱮ ᱡᱟᱦᱟᱸ ᱴᱟᱴᱟ ᱟᱭᱯᱤᱭᱮᱞ ᱜᱮᱢ ᱦᱩᱭᱞᱮᱱ ᱚᱱᱟᱨᱮ ᱪᱮᱱᱱᱟᱭ ᱥᱩᱯᱟᱨᱠᱤᱝ ᱠᱨᱤᱠᱮᱴ ᱠᱷᱮᱞ ᱨᱮᱠᱚ ᱡᱤᱛᱟᱹᱣ ᱞᱮᱱᱟ